ᱤᱧ ᱤᱥᱤᱱ ᱟᱠᱷᱲᱟᱧ ᱯᱟᱸᱡᱟᱭ ᱜᱮᱭᱟ ᱪᱮᱫᱟᱜ ᱥᱮ ᱴᱷᱤᱠ ᱴᱷᱟᱠ ᱤᱥᱤᱱ ᱵᱟ ᱧ ᱵᱟᱲᱟᱭᱟ ᱱᱟᱯᱟᱭ ᱞᱮᱠᱟᱛᱮ ᱤᱥᱤᱱ ᱞᱟ ᱜᱤᱫ ᱚᱱᱟᱛᱮ ᱤᱥᱤᱱ ᱟᱠᱷᱲᱟᱧ ᱯᱟᱸᱡᱟᱭᱟ